ᱥᱚᱦᱚᱨᱟᱭ ᱯᱚᱨᱚᱵ ᱤᱫᱤᱠᱟᱛᱮᱜ ᱢᱤᱫᱵᱟᱨ ᱠᱟᱛᱷᱟ ᱞᱟᱹᱭᱢᱮ ᱟᱞᱮᱭᱟᱜ ᱥᱚᱦᱚᱨᱟᱭ ᱫᱚ ᱯᱚᱥᱢᱟᱥ ᱯᱩᱪᱤᱥ ᱛᱟᱨᱤᱠᱷ ᱠᱷᱚᱡ ᱮᱦᱚᱯᱚᱜᱼᱟ ᱯᱚᱥᱢᱟᱥ ᱯᱩᱪᱤᱥ ᱪᱷᱟᱵᱵᱤᱥ ᱥᱟᱛᱟᱥ ᱟᱴᱷᱟᱥ ᱩᱱᱚᱛᱨᱤᱥ ᱢᱚᱲᱮᱫᱤᱱ ᱫᱷᱚᱨᱮ ᱥᱚᱦᱚᱨᱟᱭ ᱯᱚᱨᱚᱵ ᱫᱚ ᱦᱩᱭᱩᱜᱼᱟ ᱡᱚᱛᱚᱠᱷᱚᱱᱞᱟᱹᱴᱩ ᱯᱚᱨᱚᱵ ᱠᱟᱱᱟ ᱥᱟᱱᱛᱟᱲᱟᱜ ᱫᱚ ᱱᱚᱣᱟ ᱥᱚᱦᱨᱟᱭ ᱯᱚᱨᱚᱵᱜᱤ ᱥᱚᱦᱚᱨᱟᱭ ᱯᱚᱨᱚᱵ ᱯᱨᱚᱛᱷᱚᱢ ᱫᱤᱱ ᱡᱮᱴᱟ ᱯᱩᱪᱤᱥᱮ ᱯᱚᱥ ᱚᱱᱟᱫᱤᱱ ᱦᱤᱞᱟᱹᱜ ᱫᱚ ᱩᱢ ᱩᱢᱱᱟᱲᱠᱟ ᱫᱤᱱ ᱠᱟᱱᱟ ᱩᱢᱱᱟᱲᱠᱟᱱ ᱢᱟᱦᱟ ᱟᱫᱚ ᱮᱱᱦᱤᱞᱚᱜ ᱫᱚ ᱥᱮᱛᱟᱜ ᱠᱷᱚᱱ ᱪᱷᱚᱸᱪ ᱜᱚᱵᱚᱨ ᱦᱩᱭᱩᱜᱼᱟ ᱨᱟᱪᱟ ᱜᱩᱨᱤᱡ ᱥᱟᱯᱟ ᱦᱩᱭᱩᱜᱼᱟ ᱪᱷᱚᱸᱡ ᱜᱚᱵᱚᱨ ᱠᱟᱛᱮᱜ ᱟᱫᱚ ᱰᱟᱹᱵᱨᱟᱹ ᱥᱟᱯᱟᱜ ᱦᱩᱭᱩᱜᱼᱟ ᱰᱟᱹᱵᱨᱟᱹ ᱥᱟᱯᱟ ᱦᱮᱡ ᱠᱟᱛᱮᱜ ᱫᱚ ᱟᱫᱚ ᱰᱟᱹᱵᱨᱟᱹ ᱥᱟᱯᱷᱟ ᱦᱮᱡ ᱠᱟᱛᱮᱜ ᱫᱚ ᱟᱫᱚ ᱮᱱᱦᱤᱞᱟᱹᱜ ᱫᱚ ᱰᱟᱹᱵᱨᱟᱹ ᱥᱟᱯᱷᱟ ᱦᱮᱡ ᱠᱟᱛᱮᱜ ᱫᱚ ᱧᱤᱫᱟᱹᱣᱟᱜ ᱠᱤᱪᱷᱩ ᱠᱟᱹᱢᱤ ᱛᱟᱦᱮᱱᱟ ᱟᱫᱚ ᱜᱟᱯᱟ ᱡᱮᱴᱟ ᱵᱚᱸᱜᱟ ᱞᱟᱹᱜᱤᱫ ᱛᱮ ᱠᱤᱪᱷᱩ ᱦᱚᱞᱚᱝ ᱵᱮᱱᱟᱣ ᱦᱩᱭᱩᱜᱼᱟ ᱟᱫᱚ ᱚᱱᱟ ᱦᱚᱞᱚᱝ ᱩᱢ ᱦᱤᱞᱟᱹᱜ ᱢᱟᱱᱮ ᱯᱩᱪᱤᱥ ᱛᱟᱹᱨᱤᱠᱷ ᱦᱤᱞᱟᱹᱜ ᱜᱤ ᱚᱱᱟ ᱦᱚᱞᱚᱝ ᱫᱚ ᱵᱮᱱᱟᱣ ᱠᱟᱜ ᱦᱩᱭᱩᱜᱼᱟ ᱛᱩᱠ ᱟᱨ ᱩᱠᱷᱩᱲ ᱫᱤᱭᱮ ᱚᱱᱟ ᱦᱩᱲᱩᱧ ᱜᱩᱸᱰᱟᱹᱭᱟ ᱟᱫᱚ ᱦᱩᱲᱩ ᱜᱩᱸᱰᱟᱹ ᱠᱟᱛᱮᱜ ᱪᱟᱣᱞᱤᱧ ᱵᱮᱱᱟᱣᱟ ᱟᱫᱚ ᱚᱱᱟ ᱪᱟᱣᱞᱮ ᱵᱮᱱᱟᱣ ᱠᱟᱛᱮᱜ ᱟᱵᱟᱨ ᱚᱱᱟ ᱪᱟᱣᱞᱮ ᱠᱷᱚᱱ ᱦᱚᱞᱚᱝ ᱤᱧ ᱵᱮᱱᱟᱣᱟ ᱮᱨᱚᱠᱚᱢ ᱦᱚᱞᱚᱝ ᱵᱮᱱᱟᱣ ᱠᱟᱛᱮᱜ ᱚᱱᱟᱫᱚ ᱜᱟᱯᱟᱱ ᱡᱮᱴᱟ ᱵᱚᱸᱜᱟ ᱦᱤᱞᱟᱹᱜ ᱵᱚᱸᱜᱟ ᱫᱤᱱ ᱵᱚᱸᱜᱟ ᱫᱤᱱ ᱨᱮ ᱚᱱᱟ ᱫᱚ ᱠᱟᱹᱢᱤᱨᱮ ᱞᱟᱜᱟᱜᱼᱟ ᱠᱟᱡᱮ ᱨᱮᱠᱩ ᱞᱟᱜᱟᱣᱟ ᱟᱫᱚ ᱦᱮᱸ ᱱᱚᱣᱟ ᱫᱚ ᱯᱚᱨᱛᱷᱚᱢ ᱫᱤᱱ ᱠᱟᱱᱟ ᱟᱨ ᱫᱚᱥᱟᱨᱫᱤᱱ ᱵᱚᱸᱜᱟ ᱦᱤᱞᱟᱹᱜ ᱫᱚ ᱚᱱᱟ ᱡᱮᱴᱟ ᱞᱟᱦᱟ ᱦᱤᱞᱟᱹᱜ ᱡᱮᱴᱟ ᱦᱚᱞᱚᱝᱤᱧ ᱵᱮᱱᱟᱣ ᱟᱠᱟᱫ ᱚᱱᱟ ᱦᱚᱞᱚᱝ ᱛᱮ ᱟᱞᱯᱚᱱᱟ ᱠᱟᱛᱮᱜ ᱚᱱᱟᱨᱮ ᱢᱮᱨᱚᱢ ᱥᱮ ᱥᱩᱠᱨᱤ ᱥᱮ ᱥᱤᱢ ᱡᱟᱦᱟᱱᱤᱡ ᱜᱤ ᱠᱩᱴᱟᱹᱢᱤ ᱩᱱᱤ ᱚᱱᱟ ᱵᱷᱤᱛᱨᱤ ᱨᱮ ᱚᱱᱟ ᱡᱮᱴᱟ ᱪᱟᱣᱞᱤᱧ ᱵᱮᱱᱟᱣᱠᱮᱫ ᱟᱫᱣᱟ ᱪᱟᱣᱞᱤ ᱚᱱᱟ ᱪᱟᱣᱞᱤ ᱫᱚᱦᱚ ᱠᱟᱛᱮᱜ ᱩᱱᱤ ᱥᱤᱢᱥᱮ ᱢᱮᱨᱚᱢ ᱚᱱᱟᱠᱩ ᱡᱚᱢ ᱩᱪᱩᱭᱮᱭᱟ ᱟᱫᱚ ᱮᱨᱚᱠᱚᱢ ᱡᱚᱢ ᱩᱪᱩᱠᱟᱛᱮᱜ ᱥᱩᱱᱩᱢ ᱚᱡᱚᱜ ᱠᱟᱛᱮᱜ ᱥᱤᱸᱫᱩᱨ ᱠᱟᱛᱮᱜ ᱩᱱᱤᱫᱚ ᱠᱩᱴᱟᱹᱢᱤ ᱦᱩᱭᱩᱜᱼᱟ ᱟᱫᱚ ᱮᱨᱚᱠᱚᱢ ᱩᱱᱤ ᱠᱩᱴᱟᱹᱢ ᱠᱟᱛᱮᱜ ᱠᱩᱴᱟᱹᱢᱤ ᱦᱩᱭᱩᱜᱼᱟ ᱵᱚᱸᱜᱟᱭᱤ ᱦᱩᱭᱩᱜᱼᱟ ᱟᱫᱚ ᱵᱚᱸᱜᱟ ᱠᱟᱛᱮᱜ ᱟᱫᱚ ᱩᱱᱤ ᱥᱟᱯᱷᱟᱭᱮ ᱦᱩᱭᱩᱜᱼᱟ ᱨᱚ ᱜᱮᱫᱮ ᱦᱩᱭᱩᱜᱼᱟ ᱨᱚ ᱜᱮᱫ ᱠᱟᱛᱮᱜ ᱟᱫᱚ ᱩᱱᱤᱭᱟᱜᱟ ᱵᱚᱦᱚᱜ ᱫᱤᱭᱮᱫᱚ ᱟᱵᱟᱨ ᱥᱩᱲᱟᱹ ᱵᱮᱱᱟᱣ ᱦᱩᱭᱩᱜᱼᱟ ᱦᱮ ᱚᱱᱮ ᱠᱤᱪᱷᱩ ᱪᱟᱣᱞᱤ ᱟᱨ ᱩᱱᱤᱭᱟᱜ ᱵᱚᱦᱚᱜ ᱚᱱᱟᱫᱤᱭᱮ ᱥᱩᱲᱟᱹᱧ ᱵᱮᱱᱟᱣᱟ ᱟᱫᱚᱧ ᱥᱩᱲᱟᱹ ᱠᱮᱫᱜᱤ ᱥᱩᱲᱟᱹᱧ ᱤᱥᱤᱱ ᱠᱮᱫᱜᱤ ᱟᱫᱚ ᱚᱱᱟ ᱥᱩᱲᱟᱹ ᱯᱚᱨᱛᱷᱚᱢ ᱨᱮ ᱦᱟᱯᱲᱟᱢ ᱠᱩ ᱦᱟᱹᱨᱤᱡ ᱯᱟᱹᱥᱤᱨ ᱟᱠᱩ ᱦᱩᱭᱩᱜᱼᱟ ᱟᱫᱚ ᱦᱟᱹᱨᱤᱡ ᱯᱟᱹᱥᱤᱨ ᱠᱟᱛᱮᱜ ᱟᱫᱚ ᱚᱱᱟ ᱫᱚ ᱟᱵᱟᱨ ᱡᱚᱛᱚᱦᱚᱲ ᱵᱷᱟᱜ ᱠᱟᱛᱮᱞᱮ ᱡᱚᱢᱟ ᱡᱟ ᱟᱞᱮ ᱚᱲᱟᱜ ᱞᱮ ᱡᱟᱦᱚᱲ ᱦᱮᱱᱟᱜᱞᱮ ᱡᱚᱛᱚᱦᱚᱲ ᱵᱷᱟᱜ ᱠᱟᱛᱮᱜ ᱚᱱᱟ ᱥᱩᱲᱟᱹᱞᱮ ᱡᱚᱢᱟ ᱤᱱᱟᱹ ᱯᱚᱨᱫᱚ ᱟᱫᱚ ᱟᱫᱚ ᱚᱸᱰᱮ ᱚᱱᱟ ᱥᱩᱲᱟᱹ ᱡᱟᱦᱟᱸᱴᱷᱮᱡ ᱞᱮ ᱦᱟᱹᱨᱤᱡ ᱟᱠᱟᱫ ᱚᱸᱰᱮᱜᱮ ᱟᱵᱟᱨ ᱦᱟᱯᱲᱟᱢ ᱠᱩ ᱞᱟᱹᱜᱤᱫ ᱢᱤᱫ ᱴᱩᱠᱩᱡ ᱱᱟᱣᱟ ᱴᱩᱠᱩᱡ ᱨᱮ ᱦᱟ ᱰᱤᱧ ᱫᱚᱦᱚᱠᱟᱜᱼᱟ ᱟᱫᱚ ᱚᱱᱟ ᱦᱟᱺᱰᱤ ᱟᱵᱟᱨ ᱚᱸᱰᱮᱭ ᱦᱟᱹᱨᱤᱡ ᱠᱮᱫᱜᱮ ᱦᱟᱹᱨᱤᱡ ᱯᱟᱹᱥᱤᱨᱟᱜ ᱠᱩᱜᱤ ᱦᱟᱯᱲᱟᱢᱠᱩ ᱚᱱᱟᱫᱚ ᱵᱚᱸᱜᱟ ᱵᱚᱸᱜᱟ ᱦᱤᱞᱟᱹᱜ ᱠᱟᱱᱟ ᱤᱱᱟᱹᱯᱚᱨᱫᱚ ᱠᱷᱩᱱᱴᱟᱹᱣ ᱠᱷᱩᱱᱴᱟᱹᱣ ᱦᱤᱞᱟᱹᱜ ᱫᱚ ᱥᱮᱛᱟᱜ ᱠᱷᱚᱱ ᱫᱚ ᱚᱱᱟ ᱯᱤᱴᱷᱟᱹᱠᱩ ᱤᱥᱤᱱ ᱦᱩᱭᱩᱜᱼᱟ ᱯᱤᱴᱷᱟᱹᱠᱩ ᱤᱥᱤᱱ ᱵᱟᱲᱟ ᱠᱟᱛᱮᱜ ᱫᱚᱟᱫᱚ ᱠᱩᱞᱦᱤ ᱨᱮ ᱡᱚᱛᱚᱦᱚᱲ ᱨᱮᱱ ᱢᱤᱫᱴᱮᱡ ᱠᱟᱛᱮᱜ ᱰᱟᱝᱨᱟᱠᱩ ᱠᱷᱩᱱᱴᱟᱹᱣ ᱠᱚᱣᱟ ᱟᱫᱚ ᱚᱱᱟ ᱯᱤᱴᱷᱟᱹ ᱫᱤᱭᱮ ᱢᱟᱞᱟ ᱵᱮᱱᱟᱣ ᱠᱟᱛᱮᱜᱰᱟᱝᱨᱟ ᱦᱚᱨᱚᱜ ᱟᱠᱩ ᱦᱩᱭᱩᱜᱼᱟ ᱟᱫᱚ ᱡᱚᱛᱚ ᱚᱲᱟᱜ ᱚᱲᱟᱜ ᱨᱮᱱ ᱢᱚᱫᱴᱮᱡ ᱠᱟᱛᱮᱜ ᱰᱟᱝᱨᱟ ᱩᱸᱰᱩᱝ ᱠᱟᱛᱮᱜ ᱠᱩᱞᱦᱤᱨᱮᱠᱩ ᱠᱷᱩᱱᱴᱟᱹᱣ ᱠᱚᱣᱟ ᱟᱫᱚ ᱛᱩᱢᱫᱟᱜ ᱴᱟᱢᱟᱠ ᱨᱩ ᱠᱟᱛᱮᱜ ᱠᱩ ᱮᱱᱮᱡ ᱥᱤᱨᱤᱧ ᱟᱠᱩᱣᱟ ᱚᱱᱟᱫᱚ ᱠᱷᱩᱱᱴᱟᱹᱣ ᱢᱟᱦᱟ ᱟᱨ ᱚᱱᱟ ᱫᱚᱥᱟᱨ ᱦᱤᱞᱟᱹᱜ ᱫᱚᱦᱟᱠᱩ ᱠᱟᱴᱠᱚᱢ ᱢᱟᱦᱟ ᱦᱟᱠᱩ ᱠᱟᱴᱠᱚᱢ ᱫᱤᱱ ᱮᱱᱦᱤᱞᱟᱹᱜ ᱫᱚ ᱡᱚᱛᱚ ᱦᱚᱲᱜᱤᱦᱟᱠᱩ ᱠᱩ ᱦᱟᱛᱟᱣᱠᱚᱣᱟ ᱡᱟᱦᱟᱸᱭᱟᱜ ᱜᱟᱹᱰᱭᱟᱹᱨᱮ ᱦᱟᱠᱩ ᱠᱩ ᱛᱟᱦᱮᱱ ᱠᱷᱟᱡ ᱫᱚ ᱩᱱᱠᱩ ᱦᱟᱠᱩ ᱠᱩ ᱥᱟᱵ ᱠᱚᱣᱟ ᱟᱫᱚ ᱚᱲᱟᱜ ᱚᱲᱟᱜ ᱚᱱᱟ ᱥᱮᱫᱤᱱ ᱫᱚ ᱚᱲᱟᱜ ᱜᱤ ᱡᱚᱛᱚ ᱚᱲᱟᱜ ᱨᱮ ᱦᱟᱠᱩ ᱩᱛᱩ ᱛᱟᱦᱮᱱᱟ ᱟᱨ ᱚᱱᱟ ᱥᱮᱥ ᱪᱟᱵᱟᱜ ᱫᱤᱱ ᱫᱚ ᱦᱩᱭᱩᱜ ᱠᱟᱱᱟ ᱥᱤᱸᱫᱨᱟ ᱫᱤᱱ ᱥᱤᱸᱫᱨᱟ ᱦᱤᱞᱟᱹᱜ ᱫᱚ ᱯᱨᱚᱛᱮᱠ ᱚᱲᱟᱜ ᱨᱮᱱ ᱢᱤᱫᱴᱮᱡ ᱠᱟᱛᱮᱜ ᱠᱚᱲᱟ ᱥᱮ ᱡᱚᱛᱚ ᱠᱚᱲᱟ ᱦᱩᱠᱩ ᱪᱟᱞᱟᱣ ᱫᱟᱲᱮᱜᱼᱟ ᱥᱤᱸᱫᱨᱟᱠᱩ ᱨᱤᱭᱟᱹᱜᱼᱟ ᱟᱫᱚ ᱥᱮᱸᱫᱨᱟᱠᱩ ᱪᱟᱞᱟᱜᱼᱟ ᱚᱱᱛᱮ ᱵᱟᱨᱦᱮᱥᱮᱡ ᱠᱩᱞᱦᱤ ᱢᱩᱪᱟᱹᱫ ᱥᱮᱡ ᱪᱟᱞᱟᱣ ᱠᱟᱛᱮᱜ ᱚᱱᱛᱮᱨᱮ ᱛᱩᱢᱫᱟᱜ ᱴᱟᱢᱟᱠ ᱤᱫᱤ ᱠᱟᱛᱮᱜ ᱟᱜᱠᱩ ᱛᱩᱧᱟ ᱟᱜᱠᱩ ᱛᱩᱧᱟ ᱟᱫᱚ ᱚᱱᱮ ᱪᱟᱸᱫᱩ ᱛᱩᱧ ᱢᱤᱫᱴᱮᱡ ᱜᱚᱞᱜᱮᱠᱩ ᱪᱟᱸᱫᱩᱠᱩ ᱫᱚᱦᱚᱠᱟᱭᱟ ᱟᱫᱚ ᱚᱸᱰᱮ ᱚᱱᱟᱠᱩ ᱛᱩᱧᱟ ᱛᱩᱧ ᱠᱟᱛᱮᱜ ᱟᱫᱚ ᱟᱫᱚ ᱟᱵᱟᱨ ᱡᱚᱛᱚᱦᱚᱲᱚᱲᱟᱜ ᱠᱩ ᱨᱩᱣᱟᱹᱲᱟ ᱟᱨ ᱟᱵᱩᱣᱟᱜ ᱱᱚᱣᱟ ᱢᱚᱲᱮ ᱫᱤᱱ ᱨᱮᱱᱟᱜ ᱥᱚᱦᱚᱨᱟᱭ ᱚᱱᱮ ᱡᱚᱛᱚᱠᱷᱚᱱ ᱟᱵᱩᱦᱚᱲᱟᱜ ᱡᱚᱛᱠᱷᱚᱱ ᱞᱟᱹᱴᱩ ᱯᱚᱨᱚᱵ ᱠᱟᱱᱛᱟᱵᱩᱱᱟ ᱥᱚᱦᱚᱨᱟᱭ ᱯᱚᱨᱚᱵ ᱢᱚᱲᱮᱫᱤᱱ ᱫᱷᱚᱨᱮ ᱯᱚᱨᱚᱵ ᱦᱩᱭᱩᱜᱼᱟ ᱢᱚᱲᱮᱫᱤᱱ ᱫᱷᱚᱨᱮ ᱛᱩᱢᱫᱟᱜ ᱴᱟᱢᱟᱠ ᱟᱛᱩ ᱴᱚᱞᱟᱨᱮ ᱥᱟᱰᱤᱭᱟ ᱮᱱᱮᱡ ᱥᱤᱨᱤᱧ ᱦᱩᱭᱩᱜᱼᱟ ᱦᱟᱺᱰᱤ ᱛᱟᱦᱮᱱᱟ ᱢᱟᱱᱮ ᱟᱹᱰᱤ ᱟᱱᱚᱱᱫᱚ ᱠᱟᱛᱮᱜ ᱜᱤ ᱚᱱᱟ ᱢᱚᱲᱮ ᱢᱟᱦᱟ ᱫᱚᱵᱩᱱ ᱯᱟᱨᱚᱢᱟ ᱟᱹᱰᱤ ᱢᱟᱱᱮ ᱮᱴᱟᱜ ᱠᱟᱹᱢᱤᱫᱚ ᱚᱱᱟ ᱢᱚᱲᱮᱫᱤᱱ ᱫᱚ ᱪᱮᱫ ᱠᱟᱹᱢᱤᱦᱚ ᱚᱠᱚᱭ ᱦᱚᱸ ᱵᱟᱵᱩᱱ ᱠᱟᱹᱢᱤᱭᱟ ᱥᱩᱫᱷᱩ ᱚᱱᱟ ᱟᱵᱩᱣᱟᱜ ᱢᱚᱲᱮ ᱢᱟᱦᱟ ᱚᱱᱟ ᱯᱚᱨᱚᱵ ᱱᱤᱭᱮ ᱥᱚᱦᱨᱟᱭ ᱯᱚᱨᱚᱵ ᱱᱤᱭᱮᱜᱤᱵᱩᱱ ᱛᱟᱦᱮᱱᱟ ᱡᱚᱢᱟᱵᱩᱱ ᱧᱩᱭᱟᱵᱩᱱ ᱮᱱᱮᱡ ᱟᱵᱩᱱ ᱥᱤᱨᱤᱧ ᱟᱵᱩᱱ ᱢᱟᱱᱮ ᱡᱚᱛᱚᱠᱷᱚᱱ ᱞᱟᱹᱴᱩ ᱯᱚᱨᱚᱵ ᱠᱟᱱᱛᱟᱵᱩᱱᱟ ᱟᱹᱰᱤ ᱟᱱᱚᱱᱫᱚ ᱠᱟᱛᱮᱜ ᱜᱤ ᱚᱱᱟ ᱯᱚᱨᱚᱵ ᱫᱩᱵᱩᱱ ᱯᱟᱨᱚᱢᱟ ᱱᱤᱭᱟᱹ ᱚᱱᱟ ᱯᱚᱨᱚᱵ ᱫᱚᱵᱩᱱ ᱯᱟᱞᱟᱣᱟ ᱟᱹᱰᱤ ᱟᱱᱚᱱᱫᱚ ᱠᱟᱛᱮᱜ ᱜᱤ